ᱦᱮᱞᱳ ᱱᱚᱝᱠᱟ ᱤᱧᱫᱩᱧ ᱢᱮᱱᱟ ᱡᱮ ᱯᱮᱱ ᱠᱟᱨᱰ ᱤᱧᱟᱹᱜ ᱫᱚᱨᱠᱟᱨ ᱦᱩᱭᱟᱠᱟᱱ ᱛᱤᱧᱟᱹ ᱛᱚ ᱯᱮᱱ ᱠᱟᱨᱰ ᱫᱚᱨᱠᱟᱨ ᱦᱩᱭ ᱠᱟᱱ ᱛᱤᱧ ᱠᱷᱟᱱ ᱱᱤᱛᱳᱜ ᱠᱚᱢᱯᱤᱭᱩᱴᱟᱨ ᱡᱟᱦᱟᱸ ᱡᱟᱦᱟᱸ ᱢᱟᱨᱟᱝ ᱢᱟᱨᱟᱝ ᱦᱮᱱᱟᱜᱼᱟ ᱚᱱᱟ ᱴᱷᱮᱱ ᱥᱮᱱ ᱠᱟᱛᱮᱫ ᱤᱧᱤᱧ ᱵᱮᱱᱟᱣᱟ ᱛᱚ ᱪᱮᱫ ᱠᱚ ᱪᱟᱹᱦᱤ ᱛᱚ ᱚᱱᱟᱧ ᱤᱫᱤᱭᱟ ᱛᱚᱵᱮ ᱛᱚ ᱵᱮᱱᱟᱜ ᱛᱤᱧᱟᱹ ᱤᱧᱟᱹᱜ ᱫᱚ ᱢᱮᱱᱟᱜ ᱛᱤᱧᱟᱹ ᱥᱟᱨᱴᱚᱯᱷᱤᱠᱮᱴ ᱢᱮᱱᱟᱜ ᱛᱤᱧᱟᱹ ᱚᱱᱟ ᱞᱟᱹᱭᱛᱤᱧ ᱤᱫᱤᱭᱟ ᱟᱨ ᱛᱤᱥᱤᱧ ᱪᱟᱞᱟᱜᱼᱟ ᱚᱱᱟ ᱜᱮ ᱢᱮᱱᱮᱫᱟ ᱟᱨᱤᱧ ᱪᱟᱞᱟᱜᱼᱟ ᱟᱨᱤᱧ ᱵᱮᱱᱟᱣ ᱦᱚᱪᱚᱭᱟ ᱛᱟᱠᱤ ᱤᱧᱟᱹᱜ ᱯᱮᱱ ᱠᱟᱨᱰ ᱨᱮᱱᱟᱜ ᱵᱚᱦᱩᱛ ᱡᱩᱨᱩᱨᱤ ᱟᱨ ᱤᱫᱤ ᱠᱟᱛᱮᱫ ᱚᱱᱟᱦᱚᱧ ᱵᱮᱱᱟᱣ ᱦᱚᱪᱚᱭᱟ ᱡᱟᱦᱟᱸ ᱴᱷᱮᱱ ᱵᱮᱱᱟᱜ ᱠᱟᱱᱟ ᱚᱱᱟ ᱴᱷᱮᱱ ᱞᱚᱜᱚᱱ ᱵᱮᱱᱟᱣ ᱞᱮᱱ ᱛᱤᱧ ᱠᱷᱟᱱ ᱡᱮᱢᱚᱱ ᱵᱮᱝᱠ ᱨᱮᱦᱚᱸ ᱱᱤᱛᱳᱜ ᱞᱟᱜᱟᱜ ᱠᱟᱱᱟ ᱰᱷᱮᱨ ᱯᱚᱭᱥᱟ ᱩᱰᱩᱠ ᱞᱮᱠᱷᱟᱱ ᱵᱮᱝᱠ ᱵᱮᱝᱠ ᱨᱮᱱᱟᱜ ᱦᱚᱸ ᱞᱟᱜᱟᱜ ᱠᱟᱱᱟ ᱱᱚᱣᱟ ᱱᱚᱣᱟ ᱠᱟᱨᱰ ᱞᱟᱜᱟᱜ ᱠᱟᱱᱟ ᱦᱚᱸ ᱟᱨ ᱚᱱᱟ ᱵᱮᱱᱟᱣ ᱠᱟᱛᱮᱫ ᱤᱧᱫᱚ ᱪᱟᱬᱛᱮ ᱵᱮᱱᱟᱣ ᱞᱮᱱ ᱛᱤᱧ ᱠᱷᱟᱱ ᱫᱚ ᱠᱟᱢ ᱞᱟᱦᱟᱛᱮ ᱵᱟᱲᱦᱟᱜ ᱛᱤᱧᱟᱹ ᱯᱮᱱ ᱠᱟᱨᱰ ᱯᱮᱱ ᱠᱟᱨᱰ ᱵᱮᱝᱠ ᱨᱮᱦᱚᱸ ᱞᱟᱜᱟᱜ ᱠᱟᱱᱟ ᱯᱚᱪᱟᱥ ᱦᱟᱡᱟᱨ ᱠᱷᱚᱱ ᱰᱷᱮᱨ ᱯᱚᱭᱥᱟ ᱩᱰᱩᱠ ᱞᱮᱠᱷᱟᱱ ᱯᱮᱱ ᱠᱟᱨᱰ ᱨᱮᱱᱟᱜ ᱱᱟᱢᱵᱟᱨ ᱞᱟᱜᱟᱜ ᱠᱟᱱᱟ ᱛᱚᱵᱮ ᱯᱚᱪᱟᱥ ᱦᱟᱡᱟᱨ ᱠᱷᱚᱱ ᱰᱷᱮᱨ ᱯᱚᱭᱥᱟ ᱩᱰᱩᱠᱚᱜᱼᱟ ᱚᱱᱟ ᱠᱷᱟᱹᱛᱤᱨ ᱛᱮ ᱤᱧ ᱫᱚ ᱵᱮᱝᱠ ᱫᱚᱧ ᱥᱮᱱ ᱠᱟᱛᱮᱧ ᱵᱮᱱᱟᱣᱟ ᱪᱟᱬᱮ ᱢᱟᱲᱮ ᱟᱨ ᱵᱮᱱᱟᱣ ᱠᱟᱛᱮᱫ ᱤᱧ ᱞᱚᱜᱚᱱ ᱤᱧᱟᱹᱜ ᱠᱟᱹᱢᱤᱧ ᱩᱰᱩᱠᱟ